ᱟᱹᱛᱩ ᱴᱚᱞᱟᱨᱮ ᱵᱮᱵᱽᱥᱟ ᱞᱟᱹᱜᱤᱫᱛᱮ ᱯᱚᱨᱛᱷᱚᱢ ᱵᱮᱵᱽᱥᱟ ᱞᱟᱹᱜᱤᱫᱛᱮ ᱮᱛᱚᱦᱚᱵ ᱟᱨᱠᱤ ᱵᱮᱵᱽᱥᱟ ᱞᱟᱹᱜᱤᱫ ᱫᱚ ᱟᱹᱰᱤᱜᱟᱱᱜᱮ ᱮᱴᱠᱮᱴᱬᱮ ᱦᱩᱭᱩᱜ ᱜᱮᱭᱟ ᱡᱮᱞᱮᱠᱟ ᱴᱟᱠᱟ ᱯᱚᱭᱥᱟᱨ ᱢᱟᱱᱮ ᱠᱚᱢ ᱚᱱᱟᱢᱟ ᱴᱷᱤᱠᱜᱮ ᱛᱟᱯᱚᱨᱮ ᱦᱚᱲᱫᱚ ᱯᱚᱨᱛᱷᱚᱢ ᱵᱮᱵᱽᱥᱟᱭᱟ ᱦᱚᱭ ᱟᱢ ᱵᱟᱭ ᱯᱟᱹᱛᱭᱟᱹᱣ ᱟᱢᱟ ᱥᱮ ᱟᱢᱟᱜ ᱡᱤᱱᱤᱥ ᱵᱟᱭ ᱯᱟᱹᱛᱭᱟᱹᱣᱟᱜᱼᱟ ᱱᱚᱝᱠᱟ ᱦᱚᱸ ᱦᱩᱭᱩᱜᱼᱟ ᱥᱮ ᱟᱢ ᱟᱢᱴᱷᱮᱱ ᱟᱢ ᱛᱟᱦᱮᱱ ᱛᱩᱞᱩᱡ ᱟᱨᱦᱚᱸ ᱮᱴᱟᱜ ᱮᱴᱟᱜ ᱢᱟᱱᱮ ᱥᱟᱸᱜᱤᱧ ᱠᱷᱚᱱ ᱡᱤᱱᱤᱥᱠᱚ ᱟᱹᱜᱩᱭ ᱜᱮᱭᱟ ᱢᱟᱱᱮ ᱵᱟᱠᱚ ᱠᱩᱥᱤᱭᱟᱜᱼᱟ ᱵᱟᱠᱚ ᱯᱟᱹᱛᱭᱟᱹᱜᱼᱟ ᱢᱮᱱᱟᱠᱚ ᱮᱦᱚᱵ ᱟᱠᱟᱫᱟᱭ ᱵᱟᱝᱫᱚ ᱢᱚᱡᱽᱛᱟᱭ ᱵᱟᱝᱫᱚ ᱵᱟᱹᱲᱤᱡᱛᱟᱭ ᱱᱚᱝᱠᱟᱛᱮ ᱟᱹᱰᱤᱜᱟᱱ ᱮᱴᱠᱮᱴᱚᱬᱮ ᱦᱩᱭᱩᱜ ᱜᱮᱭᱟ ᱥᱮ ᱚᱠᱚᱭᱫᱚ ᱠᱚ ᱤᱫᱤᱭᱟ ᱯᱚᱭᱥᱟ ᱵᱟᱠᱚ ᱫᱚᱦᱚ ᱦᱚᱴᱚᱠᱟᱜᱼᱟ ᱱᱚᱝᱠᱟᱛᱮᱦᱚᱸ ᱮᱴᱠᱮᱴᱚᱬᱮ ᱦᱩᱭᱩᱜ ᱜᱮᱭᱟ ᱟᱨ ᱱᱤᱭᱟᱹ ᱵᱷᱟᱨᱚᱛᱨᱮ ᱟᱹᱛᱩ ᱴᱚᱞᱟᱨᱮ ᱵᱮᱵᱽᱥᱟ ᱞᱟᱹᱜᱤᱫᱛᱮ ᱫᱚ ᱢᱟᱱᱮ ᱯᱚᱛᱷᱚᱢ ᱡᱮᱴᱟ ᱫᱚᱨᱠᱟᱨ ᱥᱮᱴᱟ ᱦᱩᱭᱩᱜ ᱠᱟᱱᱟ ᱯᱨᱚᱪᱟᱨ ᱟᱢ ᱡᱩᱫᱤ ᱯᱨᱚᱪᱟᱨ ᱢᱚᱡᱽᱛᱮᱢ ᱮᱢ ᱫᱟᱲᱮᱭᱟᱜ ᱠᱷᱟᱱ ᱛᱟᱦᱚᱞᱮ ᱫᱷᱚᱨᱟᱣ ᱠᱟᱜᱢᱮ ᱟᱢᱟᱜ ᱟᱢᱨᱮᱱ ᱠᱟᱥᱴᱚᱢᱟᱨ ᱟᱢᱨᱮᱱ ᱡᱟᱦᱟᱸᱭ ᱦᱟᱛᱟᱣ ᱦᱚᱲ ᱩᱱᱠᱩ ᱠᱚ ᱰᱷᱮᱨᱚᱜᱼᱟ ᱮᱵᱟᱨ ᱥᱮ ᱦᱤᱥᱟᱹᱵᱽᱛᱮ ᱢᱟᱱᱮ ᱦᱚᱲᱟᱜ ᱯᱟᱹᱛᱭᱟᱹᱣ ᱫᱚᱦᱚᱭ ᱞᱟᱹᱜᱤᱫᱛᱮᱦᱚᱸ ᱢᱟᱱᱮ ᱩᱱᱱᱚᱛᱚ ᱢᱟᱱ ᱨᱮᱱᱟᱜ ᱢᱟᱱᱮ ᱢᱚᱡᱽᱧᱚᱜ ᱡᱤᱱᱤᱥ ᱠᱳᱣᱟᱞᱤᱴᱤ ᱡᱟᱛᱮ ᱢᱚᱡᱽᱜᱮ ᱛᱮᱦᱮᱱ ᱡᱟᱦᱟᱱ ᱵᱮᱵᱽᱥᱟ ᱜᱮ ᱦᱚᱭ ᱠᱤᱪᱨᱤᱡ ᱦᱳᱠ ᱠᱤᱪᱨᱤᱡ ᱦᱚᱸ ᱢᱚᱡᱽᱧᱚᱜ ᱠᱤᱪᱨᱤᱡ ᱟᱹᱜᱩᱭ ᱦᱩᱭᱩᱜᱼᱟ ᱡᱟᱛᱮ ᱚᱨ ᱞᱮᱠᱷᱟᱱ ᱜᱮ ᱵᱟᱝ ᱚᱲᱮᱡᱚᱜ ᱚᱱᱠᱟᱱᱟᱜ ᱫᱚ ᱵᱟᱝ ᱥᱮ ᱥᱮᱼᱮᱢ ᱡᱟᱦᱟᱸ ᱫᱟᱨᱮ ᱡᱚᱢ ᱵᱮᱵᱽᱥᱟᱭ ᱨᱮᱦᱚᱸ ᱫᱟᱨᱮ ᱡᱚ ᱡᱟᱛᱮ ᱴᱟᱴᱠᱟᱜᱮ ᱥᱮ ᱢᱚᱡᱽᱜᱮ ᱥᱤᱵᱤᱞᱧᱚᱜ ᱡᱚ ᱛᱷᱚᱲᱟ ᱵᱟᱨ ᱯᱚᱭᱥᱟ ᱰᱷᱮᱨ ᱛᱮᱦᱚᱸ ᱦᱳᱠ ᱢᱟᱱᱮ ᱯᱚᱨᱛᱷᱚᱢ ᱮᱦᱚᱵ ᱞᱟᱹᱜᱤᱫᱛᱮ ᱱᱚᱝᱠᱟᱱ ᱱᱚᱝᱠᱟᱛᱮ ᱥᱮ ᱢᱟᱱᱮ ᱩᱱᱟᱹᱜ ᱩᱱᱱᱚᱛᱚ ᱢᱟᱱ ᱨᱮᱱᱟᱜ ᱡᱤᱱᱤᱥ ᱟᱨ ᱡᱮᱨᱚᱠᱚᱢ ᱯᱚᱪᱟᱨ ᱱᱤᱭᱟᱹᱠᱤᱱ ᱵᱟᱨᱭᱟ ᱡᱤᱱᱤᱥᱫᱚ ᱟᱹᱰᱤᱜᱟᱱ ᱜᱮ ᱫᱚᱨᱠᱟᱨ ᱦᱚᱲᱟᱜ ᱯᱟᱹᱛᱭᱟᱹᱣ ᱫᱚᱦᱚ ᱟᱨ ᱦᱚᱲᱟᱜ ᱵᱟᱰᱟᱭ ᱚᱪᱚᱠᱚ ᱱᱚᱝᱠᱟ ᱞᱮᱠᱟᱛᱮᱜᱮ ᱢᱤᱫᱴᱮᱱ ᱵᱮᱵᱽᱥᱟ ᱫᱚ ᱠᱟᱹᱴᱤᱡ ᱠᱷᱚᱱ ᱞᱟᱹᱴᱩᱥᱮᱪ ᱪᱟᱞᱟᱜᱼᱟ